ᱤᱧᱟᱹᱜ ᱤᱛᱩᱱ ᱟᱥᱲᱟ ᱨᱮ ᱤᱧ ᱪᱮᱫ ᱥᱟᱛᱟᱢ ᱤᱧ ᱠᱩᱥᱤᱭᱟᱜ ᱠᱮᱭᱟ ᱚᱱᱟ ᱫᱚ ᱦᱩᱭᱩᱜ ᱠᱟᱱᱟ ᱥᱟᱱᱛᱟᱲᱤ ᱜᱮ ᱡᱟᱦᱟᱸ ᱫᱚ ᱚᱞ ᱪᱤᱠᱤ ᱜᱮ ᱟᱵᱚ ᱚᱞ ᱪᱤᱠᱤ ᱵᱷᱟᱥᱟ ᱛᱮᱜᱮ ᱯᱟᱲᱦᱟᱣ ᱟᱹᱰᱤ ᱵᱮᱥᱤᱧ ᱵᱩᱡᱽ ᱠᱮᱭᱟ ᱦᱚᱯᱚᱱ ᱠᱷᱚᱱ ᱜᱮ ᱛᱚ ᱦᱩᱰᱤᱧ ᱠᱷᱚᱱᱜᱤᱧ ᱯᱟᱲᱦᱟᱣ ᱠᱮᱭᱟ ᱚᱞ ᱪᱤᱠᱤ ᱛᱮᱜᱮᱧ ᱯᱟᱲᱦᱟᱣ ᱠᱮᱭᱟ ᱛᱟᱨᱯᱚᱨᱮ ᱦᱚᱸ ᱱᱤᱛᱳᱜ ᱤᱧ ᱠᱚᱞᱮᱡᱽ ᱨᱮᱦᱚᱸ ᱤᱧ ᱚᱞ ᱪᱤᱠᱤ ᱛᱮᱜᱮ ᱥᱟᱱᱛᱟᱲ ᱛᱮᱜᱮ ᱢᱟᱱᱮ ᱤᱧ ᱯᱟᱲᱦᱟᱜ ᱠᱟᱱᱟ ᱥᱟᱱᱛᱟᱲᱤ ᱛᱮᱜᱮ ᱯᱟᱲᱦᱟᱣ ᱟᱹᱰᱤ ᱵᱮᱥᱤᱧ ᱵᱩᱡᱟ ᱤᱧ ᱚᱱᱟ ᱠᱷᱟᱹᱛᱤᱨ ᱛᱮ ᱤᱧ ᱥᱟᱱᱛᱟᱲᱤ ᱛᱮᱧ ᱯᱟᱲᱦᱟᱜ ᱠᱟᱱᱟ ᱥᱮ ᱥᱟᱱᱛᱟᱲᱤ ᱛᱮ ᱯᱟᱲᱦᱟᱣ ᱫᱚ ᱟᱹᱰᱤ ᱵᱮᱹᱥᱴ ᱵᱩᱡᱩᱜᱼᱟ ᱚᱱᱟ ᱠᱷᱟᱹᱛᱤᱨ ᱛᱮ ᱠᱚᱞᱮᱡᱽ ᱨᱮᱦᱚᱸ ᱤᱧ ᱥᱟᱱᱛᱟᱲᱤ ᱛᱮᱜᱮᱧ ᱯᱟᱲᱦᱟᱜ ᱠᱟᱱᱟ ᱛᱟᱨᱯᱚᱨ ᱤᱧ ᱦᱚᱯᱚᱱ ᱨᱮ ᱡᱟᱦᱟᱸᱞᱮᱠᱟ ᱤᱧ ᱥᱚᱢᱚᱭᱤᱧ ᱠᱟᱴᱟᱣ ᱠᱟᱫᱟ ᱤᱧ ᱜᱟᱛᱮ ᱠᱚ ᱥᱟᱶ ᱟᱹᱰᱤ ᱵᱮᱹᱥᱴ ᱠᱷᱮᱞ ᱜᱟᱛᱮ ᱠᱚ ᱥᱟᱶ ᱠᱷᱮᱞᱳᱜ ᱥᱚᱢᱚᱭ ᱤᱧ ᱥᱚᱢᱚᱭᱤᱧ ᱠᱟᱴᱟᱣ ᱠᱟᱫᱟ ᱩᱱᱠᱩ ᱥᱟᱶ ᱜᱟᱛᱮ ᱠᱚ ᱥᱟᱶ ᱛᱚ ᱟᱹᱰᱤ ᱵᱮᱥᱤᱧ ᱵᱩᱡᱽ ᱠᱮᱭᱟ ᱜᱟᱛᱮ ᱠᱚ ᱥᱟᱶ ᱥᱚᱢᱚᱭ ᱠᱟᱴᱟᱣ ᱠᱟᱛᱮᱫ ᱥᱮ ᱠᱷᱮᱞ ᱠᱷᱮᱞᱳᱜ ᱠᱤ ᱟᱹᱰᱤ ᱵᱮᱥᱤᱧ ᱵᱩᱡᱽ ᱠᱮᱭᱟ ᱟᱨ ᱥᱟᱱᱛᱟᱲᱤᱛᱮ ᱯᱟᱲᱦᱟᱣ ᱫᱚ ᱟᱹᱰᱤ ᱵᱮᱹᱥᱴ ᱵᱩᱡᱩᱜᱼᱟ ᱚᱱᱟ ᱠᱷᱟᱹᱛᱤᱨ ᱛᱮ ᱤᱧ ᱥᱟᱱᱛᱟᱲᱤ ᱛᱮᱜᱮ ᱤᱧ ᱯᱟᱲᱦᱟᱣ ᱠᱟᱱᱟ ᱚᱱᱟ ᱜᱮᱛᱤᱧ ᱤᱧᱟᱹᱜ ᱵᱮᱹᱥᱴ ᱥᱟᱵᱽᱡᱮᱠᱴ ᱫᱚ ᱥᱟᱱᱛᱟᱲᱤ ᱜᱮ ᱦᱩᱭᱩᱜ ᱠᱟᱱᱟ ᱤᱧᱟᱹᱜ ᱵᱮᱥ ᱥᱟᱵᱽᱡᱮᱠᱴ ᱫᱚ ᱚᱞ ᱪᱤᱠᱤ ᱛᱮ ᱚᱞᱚᱜ ᱫᱚ ᱟᱹᱰᱤ ᱵᱮᱥ ᱵᱩᱡᱷᱟᱹᱣᱟ